ᱱᱟᱦᱟᱜ ᱡᱩᱜ ᱫᱚ ᱯᱷᱳᱱ ᱪᱷᱟᱲᱟ ᱪᱮᱫ ᱦᱚᱸ ᱵᱟᱝ ᱦᱩᱭᱩᱜ ᱠᱟᱱᱟ ᱡᱟᱦᱟᱸ ᱨᱮᱜᱮᱢ ᱪᱟᱞᱟᱜᱼᱟ ᱚᱸᱰᱮ ᱜᱮ ᱯᱷᱳᱱ ᱞᱟᱜᱟᱜ ᱠᱟᱱᱟ ᱟᱫᱚ ᱚᱱᱟ ᱠᱷᱟᱹᱛᱤᱨ ᱛᱮ ᱤᱧ ᱜᱚᱜᱚ ᱛᱟᱹᱠᱤᱱ ᱤᱧ ᱞᱟᱭ ᱟᱫ ᱠᱤᱱᱟ ᱡᱮ ᱤᱧ ᱦᱚᱸ ᱢᱤᱫᱴᱮᱱ ᱯᱷᱳᱱ ᱫᱚᱨᱠᱟᱨ ᱤᱧᱟ ᱟᱫᱚ ᱠᱤᱱ ᱞᱟᱹᱭ ᱟᱹᱫᱤᱧᱟ ᱴᱷᱤᱠ ᱜᱮᱭᱟ ᱯᱷᱳᱱ ᱫᱚᱨᱠᱟᱨ ᱟᱢ ᱠᱷᱟᱱ ᱫᱚ ᱦᱟᱛᱟᱣ ᱟᱢᱟᱞᱤᱧ ᱯᱚᱭᱥᱟ ᱠᱤᱱ ᱮᱢᱟ ᱫᱤᱧᱟ ᱯᱚᱭᱥᱟ ᱮᱢ ᱠᱟᱛᱮᱫ ᱫᱚ ᱟᱞᱮ ᱵᱳᱞᱯᱩᱨ ᱵᱟᱡᱟᱨᱤᱧ ᱥᱮᱱ ᱮᱱᱟ ᱵᱳᱞᱯᱩᱨ ᱵᱟᱡᱟᱨ ᱨᱮᱫᱚ ᱟᱭᱢᱟ ᱜᱟᱱ ᱯᱷᱳᱱ ᱫᱚᱠᱟᱱ ᱟᱫᱚ ᱢᱤᱫᱴᱮᱱ ᱫᱚᱠᱟᱱᱤᱧ ᱵᱚᱞᱚ ᱮᱱᱟ ᱟᱫᱚ ᱚᱱᱟ ᱫᱚᱠᱟᱱ ᱨᱮᱫᱚ ᱯᱷᱳᱱ ᱤᱧ ᱢᱮᱛᱟᱫ ᱠᱚᱣᱟ ᱫᱮᱠᱷᱟᱣ ᱤᱧ ᱯᱮ ᱢᱤᱫᱴᱮᱱ ᱯᱷᱳᱱ ᱟᱭᱢᱟ ᱩᱛᱟᱹᱨ ᱯᱷᱳᱱ ᱠᱚ ᱫᱮᱠᱷᱟᱣ ᱟᱹᱫᱤᱧᱟ ᱧᱮᱞ ᱠᱤᱫᱟᱹᱧ ᱡᱚᱛᱚᱜᱮ ᱢᱤᱫᱴᱟᱱ ᱤᱧ ᱠᱩᱥᱤᱭᱟᱫᱟ ᱠᱩᱥᱤ ᱠᱟᱛᱮᱜ ᱟᱫᱚ ᱚᱲᱟᱜ ᱤᱧ ᱟᱹᱜᱩ ᱠᱮᱫᱟ ᱚᱲᱟᱜ ᱟᱹᱜᱩ ᱠᱟᱛᱮᱫ ᱵᱮᱥ ᱢᱚᱸᱡ ᱜᱮ ᱧᱮᱞᱚᱜ ᱠᱟᱱᱟ ᱴᱷᱤᱠ ᱜᱮᱧ ᱠᱩᱥᱤ ᱟᱫᱟ ᱚᱲᱟᱜ ᱤᱧ ᱫᱮᱠᱷᱟᱣ ᱟᱫ ᱠᱚᱣᱟ ᱠᱩᱥᱤᱭᱟᱫᱟ ᱠᱚ ᱡᱚᱛᱚ ᱦᱚᱲ ᱴᱷᱤᱠ ᱵᱟᱨ ᱯᱮ ᱫᱤᱱ ᱢᱚᱸᱡᱽ ᱜᱮ ᱪᱟᱞᱟᱜ ᱠᱟᱱ ᱛᱟᱸᱦᱮᱱᱟ ᱚᱱᱟ ᱯᱷᱳᱱ ᱫᱚ ᱛᱟᱨ ᱯᱚᱨᱮ ᱚᱱᱟ ᱯᱷᱳᱱ ᱫᱚ ᱠᱷᱟᱨᱟᱯ ᱮᱱᱟ ᱠᱷᱟᱨᱟᱯ ᱯᱚᱨ ᱚᱲᱟᱜ ᱨᱮ ᱟᱵᱟᱨ ᱤᱧ ᱞᱟᱹᱭ ᱟᱫ ᱠᱚᱣᱟ ᱯᱷᱳᱱ ᱫᱚ ᱠᱷᱟᱨᱟᱯ ᱮᱱᱟ ᱚᱱᱟ ᱠᱳᱢᱯᱟᱱᱤ ᱮᱴᱟᱜ ᱜᱮ ᱴᱷᱤᱠ ᱵᱟᱝ ᱛᱟᱦᱮᱸ ᱞᱮᱱᱟ ᱟᱫᱚ ᱚᱲᱟᱜ ᱨᱮᱦᱚᱸ ᱠᱚ ᱮᱜᱮᱨ ᱵᱟᱲᱟ ᱟᱠᱟᱫᱤᱧᱟ ᱟᱫᱚ ᱤᱧ ᱦᱚᱸ ᱟᱹᱰᱤ ᱠᱷᱟᱨᱟᱯ ᱤᱧ ᱵᱩᱡᱷᱟᱹᱣ ᱠᱮᱫᱟ